ᱦᱩᱸ ᱦᱮᱞᱳ ᱦᱮᱸ ᱦᱮᱸ ᱦᱮᱸ ᱦᱮᱸ ᱢᱟ ᱞᱟᱹᱭ ᱢᱮ ᱱᱚᱣᱟ ᱟᱹᱨᱤᱪᱟᱹᱞᱤ ᱫᱚ ᱠᱟᱹᱴᱤᱡ ᱢᱤᱫ ᱫᱚ ᱢᱤᱫ ᱜᱮᱛᱟᱵᱚᱱᱟ ᱟᱫᱚ ᱦᱮᱸ ᱮᱴᱟᱜ ᱮᱴᱟᱜ ᱡᱟᱭᱜᱟ ᱨᱮᱫᱚ ᱥᱟᱵ ᱠᱟᱜᱼᱢᱮ ᱡᱮᱢᱚᱱ ᱚᱱᱟ ᱱᱮᱰᱟ ᱜᱚᱴᱟ ᱨᱮ ᱱᱟᱥᱮᱭᱟᱜ ᱦᱮᱨᱯᱷᱮᱨ ᱦᱮᱱᱟᱜ ᱛᱟᱵᱚᱱᱟ ᱚ ᱡᱮᱢᱚᱱ ᱮᱴᱟᱜ ᱟᱵᱚᱣᱟᱜ ᱟᱹᱨᱤᱪᱟᱹᱞᱤ ᱫᱚ ᱦᱩᱭᱩᱜ ᱠᱟᱱᱟ ᱡᱮᱢᱚᱱ ᱵᱟᱦᱟ ᱠᱟᱨᱟᱢ ᱥᱚᱨᱦᱟᱭ ᱫᱟᱸᱥᱟᱭ ᱟᱭᱢᱟ ᱠᱤᱪᱷᱩ ᱢᱮᱱᱟᱜ ᱛᱟᱵᱚᱱᱟ ᱟᱫᱚ ᱡᱮᱢᱚᱱ ᱟᱵᱚ ᱵᱚᱱ ᱥᱚᱨᱦᱟᱭᱚᱜ ᱠᱟᱱᱟ ᱱᱚᱛᱮ ᱡᱮᱢᱚᱱ ᱯᱩᱥ ᱢᱟᱥᱮ ᱟᱨ ᱚᱱᱛᱮ ᱠᱚ ᱥᱚᱨᱦᱟᱭᱚᱜ ᱠᱟᱱᱟ ᱡᱮᱢᱚᱱ ᱦᱟᱱᱛᱮ ᱤᱭᱟᱹ ᱠᱟᱹᱨᱛᱤᱠ ᱢᱟᱥ ᱨᱮ ᱟᱫᱚ ᱚᱱᱮ ᱚᱱᱟ ᱜᱮ ᱱᱟᱥᱮᱭᱟᱜ ᱡᱩᱫᱟᱹ ᱧᱚᱜ ᱜᱮᱛᱟᱵᱚᱱᱟ ᱵᱷᱮᱫ ᱛᱮᱫ ᱟᱨ ᱵᱟᱠᱷᱟᱱ ᱡᱚᱛᱚ ᱜᱮ ᱢᱟᱱᱮ ᱢᱤᱫ ᱜᱮᱛᱟᱵᱚᱱᱟ ᱟᱵᱚ ᱤᱭᱟᱹ ᱨᱮᱫᱚ ᱟᱹᱨᱤᱪᱟᱹᱞᱤ ᱥᱟᱱᱛᱟᱲ ᱥᱚᱢᱟᱡᱽ ᱨᱮᱫᱚ ᱟᱪᱪᱷᱟ ᱟᱪᱪᱷᱟ ᱦᱮᱸ ᱡᱚᱦᱟᱨ ᱜᱮ